ᱚᱸᱜ ᱢᱟᱹᱲᱤ ᱩᱰᱩᱝ ᱨᱮᱭᱟᱜ ᱤᱧ ᱵᱟᱲᱟᱭ ᱦᱚᱪᱚᱭᱮᱫ ᱵᱚᱱᱟ ᱢᱤᱫᱴᱮᱱ ᱟᱵᱚ ᱵᱚᱭᱦᱟ ᱢᱤᱥᱨᱟ ᱡᱟᱦᱟᱸᱭ ᱠᱚ ᱵᱟᱲᱤᱡ ᱞᱮᱱᱠᱷᱟᱱ ᱪᱮᱫᱞᱮᱠᱟ ᱠᱟᱛᱮ ᱢᱟᱲᱤ ᱵᱚᱱ ᱩᱰᱤᱠ ᱛᱟᱠᱚᱣᱟ ᱥᱮ ᱪᱮᱫᱞᱮᱠᱟ ᱦᱚᱲ ᱵᱚᱱ ᱵᱟᱰᱟᱭ ᱦᱚᱪᱚ ᱠᱚᱣᱟ ᱚᱱᱟᱜᱤᱧ ᱵᱟᱰᱟᱭ ᱚᱪᱚᱭᱮᱫ ᱵᱚᱱᱟ ᱟᱵᱩ ᱴᱚᱞᱟᱨᱮᱱ ᱚᱠᱚᱭ ᱞᱮᱠᱷᱟ ᱦᱚᱲ ᱵᱚᱱ ᱫᱚᱦᱚᱣᱟᱠᱟᱫ ᱠᱚᱣᱟ ᱩᱱᱠᱩ ᱛᱩᱜᱮ ᱩᱱᱤ ᱡᱟᱦᱟᱸᱭᱮ ᱜᱩᱰᱮᱛᱚᱜᱼᱟ ᱩᱱᱤ ᱜᱮᱵᱚᱱ ᱵᱟᱰᱟᱭ ᱚᱪᱚᱭᱮᱭᱟ ᱡᱮ ᱯᱷᱟᱞᱱᱟ ᱟᱡ ᱵᱟᱵᱟᱭ ᱵᱟᱱᱩᱭ ᱠᱟᱫᱮᱭᱟ ᱥᱮ ᱱᱚᱝᱠᱟ ᱦᱟᱱᱠᱟ ᱦᱩᱭᱟᱠᱟᱱᱟ ᱵᱤᱯᱚᱫ ᱟᱞᱦᱮ ᱩᱱᱤ ᱜᱮ ᱴᱚᱞᱟ ᱨᱮᱱ ᱢᱤᱢᱤᱫ ᱦᱚᱲᱮ ᱟᱵᱚᱣᱟᱜ ᱠᱟᱛᱷᱟ ᱫᱩᱠᱷ ᱠᱟᱛᱷᱟᱭ ᱯᱟᱥᱱᱟᱣ ᱦᱚᱪᱚ ᱠᱚᱣᱟ ᱟᱨᱮ ᱵᱟᱰᱟᱭ ᱚᱪᱚᱠᱚᱣᱟ ᱩᱱᱤ ᱜᱮ ᱟᱨ ᱩᱱᱤ ᱦᱚᱛᱮᱡ ᱛᱮᱜᱮ ᱟᱵᱚ ᱱᱩᱭ ᱢᱟᱹᱲᱤ ᱫᱚ ᱟᱵᱚᱣᱟᱜ ᱡᱮᱴᱟ ᱞᱟᱦᱟ ᱠᱟᱢᱤ ᱠᱟᱱᱟ ᱚᱱᱟ ᱵᱚ ᱞᱟᱵᱟ ᱤᱫᱤᱭᱟ ᱟᱨ ᱱᱚᱝᱠᱟᱛᱮ ᱩᱱᱤ ᱫᱚ ᱟᱠᱚ ᱚᱲᱟᱜ ᱨᱮᱱ ᱩᱢ ᱰᱟᱹᱵᱨᱟᱹ ᱥᱟᱯᱟ ᱠᱟᱛᱮ ᱟᱠᱚᱣᱟᱜ ᱢᱟᱹᱲᱤ ᱵᱤᱫᱟᱹᱭ ᱥᱤᱫᱟᱹᱭ ᱞᱟᱹᱜᱤᱫ ᱠᱚ ᱠᱩᱨᱩᱢᱩᱴᱩᱭᱟ ᱟᱨ ᱱᱚᱝᱠᱟᱛᱮ ᱦᱟᱸᱰᱮ ᱤᱭᱟᱹᱨᱮ ᱤᱫᱤ ᱠᱟᱛᱮ ᱢᱟᱲᱤ ᱨᱟᱯᱟᱜ ᱠᱟᱛᱮ ᱩᱢᱼᱰᱟᱹᱵᱨᱟᱹ ᱠᱟᱛᱮ ᱟᱠᱚᱣᱟᱜ ᱚᱲᱟᱜ ᱠᱚ ᱦᱤᱡᱩᱜᱼᱟ ᱟᱨ ᱪᱮᱫᱞᱮᱠᱟ ᱟᱨᱩᱵ ᱡᱟᱣᱨᱟ ᱠᱟᱛᱮ ᱠᱚ ᱟᱫᱮᱨ ᱠᱚᱣᱟ ᱤᱱᱟᱹᱠᱟᱛᱮ ᱟᱵᱚ ᱦᱚᱲᱟᱜ ᱥᱚᱢᱟᱡ ᱨᱮ ᱡᱮᱴᱟ ᱟᱨᱤᱪᱟᱞᱤ ᱠᱟᱱ ᱵᱚᱸᱜᱟ ᱫᱮᱵᱟ ᱥᱮᱵᱟ ᱨᱮ ᱚᱱᱠᱟ ᱛᱮ ᱟᱵᱚᱣᱟᱜ ᱠᱟᱢᱤ ᱵᱚᱱ ᱞᱟᱦᱟ ᱤᱫᱤᱭᱟ